ᱦᱮᱸ ᱤᱧ ᱤᱧᱨᱮᱱ ᱜᱟᱛᱮ ᱠᱩᱲᱤ ᱴᱷᱮᱱ ᱠᱷᱚᱱ ᱢᱤᱫᱴᱮᱱ ᱟᱭᱟᱜ ᱛᱤᱛᱮ ᱵᱮᱱᱟᱣ ᱵᱮᱜᱽ ᱜᱤᱯᱷᱴ ᱤᱧ ᱧᱟᱢ ᱟᱠᱟᱫᱟ ᱮᱢᱟᱣᱟᱫᱤᱧ ᱛᱟᱦᱮᱸᱱᱮ ᱩᱱᱤ ᱤᱧᱨᱮᱱ ᱜᱟᱛᱮ ᱠᱩᱲᱤ ᱛᱚᱵᱮ ᱟᱹᱰᱤ ᱱᱟᱯᱟᱭ ᱜᱮ ᱵᱮᱱᱟᱣ ᱟᱠᱟᱫ ᱛᱟᱦᱮᱸᱱᱟ ᱚᱱᱟ ᱵᱮᱜᱽ ᱟᱹᱰᱤ ᱥᱚᱨᱮᱥ ᱜᱮ ᱧᱮᱞᱚᱜ ᱠᱟᱱ ᱛᱟᱦᱮᱸᱱᱟ ᱟᱨ ᱤᱧᱫᱚ ᱟᱜ ᱥᱟᱨ ᱵᱮᱱᱟᱣ ᱟᱹᱰᱤ ᱟᱸᱴᱜᱤᱧ ᱠᱩᱥᱤᱭᱟᱜᱼᱟ ᱛᱚᱵᱮ ᱤᱧ ᱫᱚ ᱵᱟᱝ ᱤᱧ ᱜᱟᱱ ᱠᱮᱭᱟ ᱧᱮᱞ ᱟᱠᱟᱫ ᱠᱚᱣᱟᱹᱧ ᱡᱟᱦᱟᱸᱭ ᱠᱚ ᱟᱸᱜᱼᱥᱟᱨ ᱠᱚ ᱵᱮᱱᱟᱣ ᱛᱮ ᱟᱹᱰᱤ ᱱᱟᱯᱟᱭ ᱟᱸᱜᱼᱥᱟᱨ ᱠᱚ ᱵᱮᱱᱟᱣᱟ ᱟᱨ ᱟᱵᱚ ᱥᱟᱱᱛᱟᱲ ᱠᱚᱣᱟᱜ ᱚᱲᱟᱜ ᱨᱮᱫᱚ ᱟᱸᱜᱼᱥᱟᱨ ᱫᱚᱦᱚ ᱥᱮ ᱛᱟᱦᱮᱸ ᱫᱚ ᱟᱹᱰᱤᱜᱮ ᱞᱟᱹᱠᱛᱤ ᱜᱮᱭᱟ